ᱟᱞᱮ ᱴᱚᱞᱟᱨᱮ ᱢᱤᱫᱴᱮᱱ ᱤᱥᱠᱩᱞ ᱢᱮᱱᱟᱜᱼᱟ ᱚᱱᱟ ᱤᱥᱠᱩᱞ ᱨᱮᱭᱟᱜ ᱧᱩᱛᱩᱢ ᱫᱚ ᱦᱩᱭᱩᱜ ᱠᱟᱱᱟ ᱢᱟᱨᱥᱟᱞ ᱰᱟᱦᱟᱨ ᱯᱨᱟᱛᱷᱚᱢᱤᱠ ᱵᱤᱫᱽᱫᱟᱞᱚᱭ ᱤᱧ ᱫᱚ ᱟᱞᱮ ᱴᱚᱞᱟ ᱨᱮᱭᱟᱜ ᱤᱥᱠᱩᱞ ᱜᱮᱧ ᱠᱩᱥᱤᱭᱟᱜ ᱟᱹᱧ ᱦᱮᱸ ᱤᱧ ᱫᱚ ᱟᱹᱰᱤ ᱢᱚᱸᱡ ᱜᱮ ᱪᱮᱫᱟᱜ ᱥᱮ ᱟᱞᱮ ᱟᱞᱮ ᱤᱥᱠᱩᱞ ᱨᱮ ᱢᱟᱥᱴᱟᱨ ᱫᱤᱫᱤᱢᱚᱱᱤ ᱟᱹᱰᱤ ᱢᱚᱸᱡ ᱠᱚ ᱯᱟᱲᱦᱟᱣ ᱞᱮᱭᱟ ᱤᱧ ᱫᱚ ᱟᱞᱮ ᱟᱹᱛᱩ ᱫᱤᱥᱚᱢ ᱨᱮᱭᱟᱜ ᱤᱥᱠᱩᱞ ᱨᱮᱭᱟᱜ ᱚᱞᱚᱜ ᱯᱟᱲᱦᱟᱜ ᱜᱮ ᱠᱩᱥᱤᱭᱟᱜ ᱟᱹᱧ ᱤᱧ ᱫᱚ ᱵᱟᱦᱨᱮ ᱫᱤᱥᱚᱢ ᱨᱮᱭᱟᱜ ᱫᱚ ᱚᱞᱚᱜ ᱯᱟᱲᱦᱟᱜ ᱵᱟᱹᱧ ᱠᱩᱥᱤᱭᱟᱜᱼ ᱟ